ᱱᱚᱣᱟ ᱫᱚ ᱡᱮᱴᱟ ᱢᱟᱹᱡᱷᱤ ᱛᱷᱟᱱ ᱨᱮ ᱪᱟᱞᱟᱣ ᱠᱟᱛᱮ ᱟᱵᱚ ᱡᱟᱦᱟᱸ ᱟᱞᱯᱚᱱᱟ ᱥᱮ ᱵᱚᱞᱮ ᱡᱟᱦᱟᱸ ᱢᱮᱱ ᱜᱟᱱᱚᱜᱼᱟ ᱡᱮ ᱜᱩᱨᱤᱡᱽ ᱛᱮ ᱥᱮ ᱦᱟᱥᱟ ᱛᱮ ᱡᱟᱦᱟᱸ ᱵᱚᱱ ᱥᱮ ᱥᱤᱸᱫᱩᱨ ᱛᱮ ᱡᱟᱦᱟᱸ ᱵᱚᱱ ᱵᱮᱱᱟᱣᱮᱫ ᱠᱟᱱ ᱱᱚᱣᱟ ᱫᱚ ᱟᱵᱚ ᱥᱮᱫᱟᱭ ᱦᱟᱯᱲᱟᱢ ᱠᱚ ᱴᱷᱮᱱ ᱠᱷᱚᱱ ᱵᱚᱱ ᱪᱮᱫ ᱟᱜᱩᱣᱟᱠᱟᱫᱟ ᱟᱨ ᱥᱮ ᱡᱟᱦᱮᱨ ᱛᱷᱟᱱ ᱨᱮᱦᱚᱸ ᱠᱷᱚᱬ ᱢᱟᱵᱚᱱ ᱵᱮᱱᱟᱣᱫᱟ ᱱᱚᱣᱟ ᱨᱮᱱᱟᱜ ᱫᱚ ᱢᱤᱫᱴᱮᱱ ᱠᱷᱟᱞᱤ ᱡᱮᱭᱥᱮ ᱜᱮ ᱢᱚᱱᱮ ᱛᱮ ᱵᱮᱱᱟᱣ ᱦᱩᱭᱩᱜ ᱠᱟᱱᱟ ᱱᱚᱝᱠᱟ ᱫᱚ ᱵᱟᱝ ᱠᱟᱱᱟ ᱚᱱᱟ ᱡᱦᱟᱸ ᱵᱮᱱᱟᱜ ᱠᱟᱱ ᱚᱱᱟ ᱨᱮᱱᱟᱜ ᱩᱭᱦᱟᱹᱨ ᱠᱟᱛᱷᱟ ᱦᱚᱸ ᱢᱮᱱᱟᱜᱼᱟ ᱚᱱᱟ ᱫᱚ ᱪᱮᱫ ᱠᱟᱱᱟ ᱪᱮᱫ ᱞᱟᱜᱤᱫ ᱵᱚᱱ ᱵᱮᱱᱟᱣᱫᱟ ᱚᱱᱟ ᱵᱮᱱᱟᱣ ᱨᱮᱱᱟᱜ ᱢᱟᱱᱮ ᱫᱚ ᱪᱮᱫ ᱠᱟᱱᱟ ᱱᱚᱣᱟ ᱦᱚᱸ ᱠᱤᱱᱛᱩ ᱵᱮᱱᱟᱣ ᱠᱟᱱᱟ ᱢᱮᱱᱟ ᱢᱮᱱᱟᱜ ᱜᱮᱭᱟ ᱚᱱᱟᱛᱮ ᱚᱱᱟ ᱥᱟᱵ ᱫᱚᱦᱚ ᱫᱚ ᱠᱤᱱᱛᱩ ᱟᱹᱰᱤ ᱡᱟᱨᱩᱲ ᱜᱮᱭᱟ ᱫᱚᱥᱟᱨ ᱠᱟᱭᱛᱮ ᱡᱟᱦᱟᱸ ᱩᱯᱟᱹᱥ ᱛᱟᱦᱮᱱ ᱡᱮ ᱡᱟᱦᱟᱱᱟᱜ ᱠᱟᱹᱢᱤᱦᱚᱨᱟ ᱢᱮᱫᱴᱮᱡ ᱠᱟᱛᱷᱟ ᱠᱚ ᱢᱮᱱᱟ ᱡᱮ ᱮᱸᱜ ᱵᱚᱞᱮ ᱡᱟᱦᱟᱸᱢ ᱢᱟᱱᱟᱣ ᱠᱷᱟᱡ ᱫᱚ ᱠᱷᱟᱞᱤ ᱡᱚᱢ ᱵᱤ ᱠᱟᱛᱮ ᱤᱧ ᱢᱟᱱᱟᱣᱟ ᱚᱱᱟ ᱫᱚ ᱵᱟᱝ ᱟᱢ ᱚᱱᱟᱢ ᱢᱟᱱᱟᱣ ᱠᱟᱡ ᱫᱚ ᱛᱷᱚᱲᱟ ᱜᱟᱱ ᱡᱟᱦᱟᱸ ᱩᱯᱟᱹᱥ ᱛᱟᱦᱮᱸᱱ ᱨᱮᱱᱟᱜ ᱢᱤᱫᱼᱵᱟᱨ ᱡᱚᱠᱷᱮᱡ ᱫᱚ ᱡᱟᱨᱩᱲ ᱜᱮᱭᱟ ᱱᱟᱦᱟᱜ ᱛᱮᱱᱟᱜ ᱫᱚ ᱩᱯᱟᱹᱥ ᱛᱟᱦᱮᱱ ᱫᱚ ᱡᱟᱨᱩᱲ ᱜᱮᱭᱟ ᱪᱮᱫᱟᱜ ᱵᱟᱝ ᱦᱚᱲᱢᱚ ᱫᱚ ᱰᱷᱮᱨ ᱡᱚᱢ ᱛᱮᱜᱮ ᱰᱷᱮᱨ ᱱᱟᱥᱟᱜ ᱠᱟᱱᱟ ᱢᱮᱱᱠᱷᱟᱱ ᱠᱚᱢ ᱡᱚᱢ ᱛᱮᱫᱚ ᱴᱷᱤᱠ ᱜᱮ ᱛᱟᱦᱮᱱ ᱠᱟᱱᱟ ᱚᱱᱟᱛᱮ ᱵᱚᱞᱮ ᱡᱮ ᱡᱚᱠᱷᱮᱡᱼᱡᱚᱠᱷᱮᱡ ᱫᱤᱱ ᱨᱮ ᱩᱯᱟᱹᱥ ᱠᱟᱛᱮ ᱡᱩᱫᱤ ᱱᱤᱭᱚᱢᱼᱫᱷᱚᱨᱚᱢ ᱵᱚᱱ ᱯᱟᱞᱟᱣ ᱞᱮᱠᱷᱟᱡ ᱫᱚ ᱤᱧ ᱫᱩᱧ ᱢᱮᱱᱟ ᱢᱤᱫ ᱯᱚᱠᱠᱷᱮ ᱥᱩᱫᱷᱩ ᱫᱷᱚᱨᱚᱢ ᱵᱟᱵᱚᱛ ᱫᱮᱫᱚ ᱵᱟᱝ ᱦᱚᱲᱢᱚ ᱨᱮᱭᱟᱜ ᱦᱚᱸ ᱠᱤᱱᱛᱩ ᱵᱷᱟᱜᱮ ᱜᱮᱭᱟ ᱢᱮᱱᱠᱷᱟᱱ ᱫᱤᱱᱟᱹᱢ ᱯᱨᱟᱭ ᱜᱮ ᱚᱱᱠᱟ ᱠᱚᱨᱟᱣ ᱞᱮᱠᱷᱟᱡ ᱡᱚᱢᱼᱧᱩ ᱵᱮᱜᱚᱨ ᱠᱟᱛᱮ ᱛᱚᱵᱮ ᱠᱷᱟᱡ ᱫᱚ ᱚᱱᱟ ᱫᱚ ᱵᱟᱝ ᱵᱷᱟᱜᱤᱭᱟ